ᱦᱳᱭ ᱢᱚᱬᱮ ᱜᱚᱴᱟᱝ ᱢᱟᱹᱦᱤᱛ ᱤᱧ ᱞᱟᱹᱭ ᱫᱟᱲᱮᱭᱟᱜᱼᱟ ᱚᱱᱟ ᱠᱚ ᱫᱚ ᱦᱩᱭᱩᱜ ᱠᱟᱱᱟ ᱵᱟᱨ ᱜᱮᱞ ᱢᱟᱹᱦᱤᱛ ᱵᱟᱨ ᱜᱮᱞ ᱢᱤᱫ ᱢᱟᱹᱦᱤᱛ ᱢᱤᱫ ᱜᱮᱞ ᱟᱨᱮ ᱢᱟᱹᱦᱤᱛ ᱵᱟᱨ ᱜᱮᱞ ᱯᱮ ᱢᱟᱹᱦᱤᱛ ᱯᱮ ᱜᱮᱞ ᱢᱟᱹᱦᱤᱛ